ᱪᱮᱬᱮ ᱪᱮᱬᱮ ᱠᱚᱫᱚ ᱠᱚ ᱛᱟᱦᱮᱱᱟ ᱫᱟᱨᱮ ᱠᱚᱨᱮ ᱛᱩᱠᱟᱹᱭᱟᱠᱚ ᱛᱟᱞᱮᱫᱟᱨᱮ ᱠᱚᱨᱮ ᱢᱟᱫ ᱫᱟᱨᱮ ᱠᱚᱨᱮᱦᱚᱸ ᱡᱟᱹᱱᱩᱢ ᱫᱟᱨᱮ ᱠᱚᱨᱮᱦᱚᱸ ᱛᱟᱦᱚᱞᱮ ᱩᱱᱠᱚᱫᱚ ᱚᱱᱟ ᱛᱩᱠᱟᱹᱨᱮᱠᱚ ᱛᱟᱦᱮᱱᱟ ᱟᱨ ᱪᱮᱬᱮᱫᱚ ᱟᱹᱰᱤ ᱢᱚᱡᱽ ᱦᱚᱲ ᱠᱟᱱᱟᱠᱚ ᱟᱹᱰᱤ ᱢᱚᱡᱽ ᱡᱤᱱᱤᱥ ᱠᱟᱱᱟᱠᱚ ᱡᱮᱢᱚᱱ ᱟᱹᱰᱤ ᱪᱮᱛᱟᱱᱨᱮᱦᱚᱸ ᱵᱟᱠᱚ ᱛᱩᱠᱟᱹᱭᱟ ᱟᱹᱰᱤ ᱪᱮᱛᱟᱱ ᱨᱮᱠᱚ ᱛᱩᱠᱟᱹ ᱞᱮᱠᱷᱟᱡ ᱦᱚᱭᱫᱟᱜᱛᱮ ᱛᱩᱠᱟᱹᱠᱚ ᱵᱟᱹᱲᱡᱚᱜ ᱛᱟᱠᱚᱣᱟ ᱧᱩᱨᱦᱟᱹᱜ ᱛᱟᱠᱚᱣᱟ ᱪᱮ ᱦᱚᱯᱚᱱᱠᱚᱠᱚ ᱛᱮᱦᱮᱱᱟ ᱩᱝᱠᱚᱠᱚ ᱧᱩᱨᱦᱟᱹᱜᱼᱟ ᱚᱱᱟ ᱠᱷᱟᱹᱛᱤᱨᱛᱮ ᱩᱱᱠᱚᱫᱚ ᱟᱹᱰᱤ ᱪᱮᱛᱟᱱ ᱨᱮᱫᱚ ᱵᱟᱠᱚ ᱛᱩᱠᱟᱹᱭᱟ ᱞᱟᱛᱟᱨᱧᱚᱜ ᱨᱮᱠᱚ ᱛᱩᱠᱟᱹᱭᱟ ᱟᱨ ᱞᱟᱛᱟᱨᱧᱚᱜ ᱨᱮᱜᱮᱠᱚ ᱛᱟᱦᱮᱱᱟ ᱚᱱᱟ ᱤᱭᱟᱹᱛᱮ ᱱᱩᱠᱩᱫᱚ ᱢᱟᱱᱮ ᱤᱭᱟᱹᱭᱟᱠᱚ ᱟᱨ ᱚᱱᱟ ᱥᱮ ᱛᱮ ᱤᱭᱟᱹᱭᱟᱠᱚ ᱛᱟᱨᱯᱚᱨᱮᱫᱚ ᱢᱟᱱᱮ ᱚᱱᱟᱫᱚ ᱛᱟᱞᱮᱫᱟᱨᱮ ᱠᱚᱨᱮᱦᱚᱸ ᱠᱚ ᱛᱩᱠᱟᱹᱭ ᱜᱮᱭᱟ ᱢᱟᱫ ᱫᱟᱨᱮ ᱠᱚᱨᱮᱦᱚᱸ ᱡᱟᱹᱱᱩᱢ ᱫᱟᱨᱮ ᱠᱚᱨᱮᱦᱚᱸ ᱢᱟᱱᱮ ᱫᱟᱨᱮᱫᱚ ᱟᱭᱢᱟ ᱫᱟᱨᱮᱨᱮᱜᱮ ᱟᱭᱢᱟ ᱨᱚᱠᱚᱢᱠᱚ ᱛᱩᱠᱟᱹᱭᱟ ᱟᱭᱢᱟ ᱡᱤᱱᱤᱥᱠᱚ ᱛᱩᱠᱟᱹᱭᱟ ᱩᱝᱠᱚᱫᱚ ᱟᱨ ᱢᱟᱱᱮ ᱪᱮᱬᱮᱫᱚ ᱟᱹᱰᱤ ᱵᱷᱟᱜᱮᱛᱮᱜᱮᱧ ᱧᱮᱞᱟᱠᱟᱫ ᱠᱚᱣᱟ ᱟᱹᱰᱤᱢᱚᱡᱽ ᱪᱮᱬᱮ ᱠᱟᱱᱟᱠᱚ ᱟᱹᱰᱤᱢᱤᱡᱽ ᱡᱤᱱᱤᱥ ᱠᱟᱱᱟᱠᱚ ᱩᱱᱠᱚᱫᱚᱧ ᱧᱮᱞᱟᱠᱟᱫᱠᱚ ᱜᱮᱭᱟᱹᱧ ᱪᱮᱬᱮᱫᱚ ᱟᱹᱰᱤ ᱟᱹᱰᱤᱢᱚᱡᱽ ᱦᱚᱲ ᱠᱟᱱᱟᱠᱚ ᱟᱹᱰᱤ ᱟᱹᱰᱤ ᱵᱷᱟᱜᱮ ᱢᱟᱱᱮ ᱟᱹᱰᱤ ᱢᱚᱡᱽ ᱦᱚᱲ ᱠᱟᱱᱟᱠᱚ ᱟᱹᱰᱤ ᱢᱚᱡᱽᱠᱚ ᱛᱮᱦᱮᱱᱟ ᱩᱱᱠᱚᱫᱚ ᱢᱟᱱᱮ ᱪᱮᱫᱦᱚᱸ ᱵᱟᱠᱚ ᱚᱠᱚᱭᱟᱜᱦᱚᱸ ᱪᱮᱫᱦᱚᱸ ᱵᱟᱠᱚ ᱠᱷᱚᱛᱤᱭᱟ ᱩᱱᱠᱚᱫᱚ ᱟᱠᱚᱛᱮᱜᱮᱠᱚ ᱟᱹᱥᱩᱞᱚᱜ ᱠᱟᱱᱟ ᱟᱠᱚᱮᱜᱮᱠᱚ ᱧᱮᱞᱚᱜ ᱠᱟᱱᱟ ᱟᱠᱚᱛᱮᱜᱮ ᱠᱚ ᱢᱟᱹᱱᱩᱥᱚᱜ ᱠᱟᱱᱟ ᱦᱚᱲ ᱦᱚᱸ ᱢᱟᱹᱱᱩᱥ ᱵᱟᱝ ᱞᱟᱜᱟᱼᱟ ᱦᱚᱲᱦᱚᱸ ᱵᱟᱝ ᱞᱟᱜᱟᱼᱟ ᱩᱱᱠᱚᱫᱚ ᱟᱠᱚᱛᱮᱜᱮ ᱠᱚ ᱢᱟᱹᱱᱩᱥᱚᱜ ᱠᱟᱱᱟ ᱪᱮᱠᱟᱛᱮᱠᱚ ᱢᱟᱹᱱᱩᱥᱚᱜ ᱵᱟᱠᱚ ᱢᱟᱹᱱᱩᱥᱚᱜ ᱢᱟᱱᱩᱥᱚᱜ ᱠᱟᱱᱟᱠᱚ ᱦᱚᱲᱟᱜ ᱞᱟᱹᱠᱛᱤ ᱵᱟᱹᱱᱩᱜᱼᱟ ᱡᱟᱦᱟᱱᱠᱚᱢ ᱟᱹᱥᱩᱞᱠᱟᱭᱟ ᱦᱚᱲ ᱞᱟᱹᱠᱛᱤᱜ ᱛᱮᱦᱮᱱᱟ ᱪᱮᱬᱮᱪᱤᱯᱨᱩᱫ ᱨᱮᱫᱚ ᱦᱚᱲᱟᱜ ᱞᱟᱹᱠᱛᱤ ᱵᱟᱹᱱᱩᱜᱼᱟ ᱩᱝᱠᱚᱫᱚ ᱟᱠᱚᱛᱮᱜᱮᱠᱚ ᱟᱹᱥᱩᱞᱚᱜ ᱠᱟᱱᱟ ᱟᱠᱚᱣᱟᱜ ᱨᱳᱡᱽᱜᱟᱨ ᱟᱠᱚᱛᱮᱜᱮᱠᱚ ᱡᱚᱢᱮᱫᱟ ᱥᱮ ᱡᱟᱭᱟᱸᱭᱟᱜ ᱡᱟᱦᱟᱱᱟᱜ ᱠᱚ ᱡᱚᱢᱟ ᱡᱟᱦᱟᱱᱟᱜ ᱵᱟᱹᱲᱤᱡ ᱛᱟᱠᱚᱣᱟᱠᱚ ᱠᱷᱚᱛᱤᱭ ᱛᱟᱠᱚᱣᱟ